ᱦᱮᱸ ᱤᱧ ᱢᱤᱫᱴᱮᱱ ᱱᱚᱝᱠᱟᱱ ᱯᱩᱛᱷᱤ ᱯᱟᱲᱦᱟᱣ ᱞᱮᱜᱟᱹᱧ ᱡᱟᱦᱟᱸ ᱟᱢ ᱤᱧᱟᱹᱜ ᱯᱟᱲᱦᱟᱣ ᱯᱟᱲᱦᱟᱣ ᱛᱮᱜᱮ ᱢᱤᱫ ᱚᱠᱛᱚ ᱫᱚᱭ ᱨᱟᱜ ᱦᱚᱪᱚ ᱞᱮᱫᱮᱧᱟ ᱨᱟᱜ ᱚᱪᱚ ᱨᱮᱱᱟᱜ ᱤᱭᱟᱹᱫᱚ ᱠᱟᱨᱚᱱᱫᱚ ᱱᱚᱣᱟ ᱜᱮ ᱡᱮ ᱢᱤᱫ ᱦᱩᱰᱤᱧ ᱱᱟᱪᱟᱨ ᱜᱷᱟᱨᱚᱸᱡᱽ ᱨᱮ ᱜᱚ ᱵᱟᱵᱟ ᱵᱟᱨᱦᱚᱲ ᱠᱤᱱ ᱛᱮᱦᱮᱸ ᱠᱟᱱᱟ ᱚᱱᱟ ᱜᱷᱟᱨᱚᱸᱡᱽ ᱨᱮᱱ ᱥᱤᱼᱯᱩᱨᱩᱥ ᱞᱮᱠᱟᱛᱮ ᱤᱱᱟᱹ ᱛᱟᱭᱚᱢ

ᱠᱚᱲᱟ ᱟᱨ ᱢᱤᱫ ᱠᱩᱲᱤ ᱠᱤᱱ ᱡᱟᱱᱟᱢ ᱮᱱᱟ ᱚᱱᱟ ᱜᱷᱟᱨᱚᱸᱡᱽ ᱨᱮ ᱩᱱᱠᱤᱱ ᱨᱮᱱ ᱟᱫᱚᱻ ᱠᱟᱹᱢᱤᱭᱟ ᱠᱟᱹᱢᱤᱭᱟ ᱢᱮᱱᱛᱮ ᱟᱹᱰᱤ ᱱᱟᱪᱟᱨ ᱦᱚᱲᱛᱚ ᱩᱱᱠᱤᱱ ᱫᱚ ᱟᱫᱚ ᱠᱷᱟᱱ ᱩᱱᱠᱤᱱ ᱠᱟᱹᱢᱤ ᱠᱟᱹᱢᱤᱛᱮ ᱜᱮ ᱚᱱᱟ ᱜᱷᱟᱨᱚᱸᱡᱽ ᱨᱮᱱ ᱡᱟᱦᱟᱸᱭ ᱵᱟᱵᱟᱦᱚᱲ ᱡᱟᱦᱟᱸᱭᱮ ᱛᱮᱦᱮᱸ ᱠᱟᱱᱟ ᱡᱟᱦᱟᱸᱭ ᱜᱟᱨᱡᱮᱱ ᱮ ᱛᱮᱦᱮᱸ ᱠᱟᱱᱟ ᱩᱱᱤᱭᱟᱜ ᱧᱩᱛᱩᱢᱫᱚ ᱛᱮᱦᱮᱸ ᱠᱟᱱ ᱛᱟᱭᱟ ᱫᱩᱠᱷᱟᱹᱞᱤ ᱫᱩᱠᱷᱩ ᱟᱫᱚ ᱩᱱᱤ ᱟᱹᱰᱤ ᱨᱳᱜᱽ ᱢᱤᱫ ᱨᱳᱜᱽ ᱟᱡᱟᱨ ᱧᱟᱢ ᱠᱮᱫᱮ ᱠᱷᱟᱹᱛᱤᱨ ᱛᱮ ᱟᱨ ᱩᱱᱠᱟ ᱨᱟᱱ ᱢᱩᱱᱜᱟᱹᱱ ᱵᱟᱭ ᱨᱟᱱ ᱢᱩᱨᱜᱟᱹᱱ ᱫᱟᱲᱮᱭᱟᱜ ᱛᱮ ᱩᱱᱤᱫᱚ ᱵᱚᱸᱜᱟ ᱛᱟᱞᱟᱭᱮᱱ ᱛᱮ ᱵᱚᱸᱜᱟ ᱛᱟᱞᱟᱭᱮᱱᱟᱭ ᱤᱱᱟᱹ ᱛᱟᱭᱚᱢ ᱩᱱᱠᱤᱱ ᱜᱤᱫᱽᱨᱟᱹᱦᱚᱸ ᱟᱹᱰᱤ ᱦᱩᱰᱤᱧ ᱦᱩᱰᱤᱧ ᱠᱤᱱ ᱛᱮᱦᱮᱸ ᱠᱟᱱᱟ ᱟᱫᱚ ᱩᱱᱚᱫᱚ ᱢᱤᱫ ᱦᱚᱲᱟᱜᱫᱚ ᱢᱚᱬᱮ ᱥᱤᱨᱢᱟ ᱢᱤᱫ ᱦᱚᱲᱟᱜᱫᱚ ᱯᱮ ᱥᱤᱨᱢᱟ ᱩᱢᱮᱨ ᱛᱮᱦᱮᱸᱠᱟᱱ ᱛᱟᱹᱠᱤᱱᱟᱹ ᱟᱫᱚ ᱚᱱᱟᱠᱚ ᱪᱤᱱᱛᱟᱹ ᱵᱷᱟᱵᱽᱱᱟ ᱵᱷᱟᱵᱽᱱᱟᱛᱮ ᱟᱡ ᱟᱭᱳ ᱦᱚᱸᱭ ᱵᱚᱸᱜᱟ ᱥᱟᱦᱟᱭᱮᱱᱟᱭ ᱵᱚᱸᱜᱟ ᱛᱟᱞᱟᱭᱮᱱᱟᱭ ᱥᱮ ᱜᱚᱡ ᱮᱱᱟᱭᱮ ᱤᱱᱟᱹ ᱛᱟᱭᱚᱢ ᱩᱱᱠᱤᱱ ᱜᱤᱫᱽᱨᱟᱹ ᱟᱹᱰᱤ ᱫᱩᱠ ᱦᱟᱨᱠᱮᱛ ᱨᱮᱠᱤᱱ ᱦᱟᱨᱟᱵᱩᱨᱩᱜ ᱛᱮᱦᱮᱸᱫ ᱦᱟᱨᱟ ᱵᱩᱨᱩᱜ ᱠᱟᱱ ᱛᱮᱦᱮᱸᱫ ᱠᱤᱱ ᱤᱱᱟᱹ ᱚᱠᱛᱚ ᱨᱮ ᱟᱡ ᱦᱟᱛᱚᱢ ᱩᱱᱠᱤᱱ ᱜᱤᱫᱽᱨᱟᱹ ᱛᱷᱚᱲᱟ ᱥᱮᱱ ᱮ ᱛᱷᱚᱲᱟ ᱫᱟᱭᱟᱭᱮᱱᱛᱮ ᱟᱫᱚ ᱟᱡᱟᱜ ᱜᱷᱟᱨᱚᱡᱽᱨᱮᱭ ᱤᱫᱤᱠᱮᱫ ᱠᱤᱱᱟᱹ ᱤᱫᱤ ᱠᱟᱛᱮ ᱥᱚᱨᱠᱟᱨᱤ ᱥᱠᱩᱞᱨᱮᱭ ᱵᱷᱚᱨᱛᱤ ᱠᱮᱫ ᱠᱤᱱᱟᱹ ᱵᱷᱚᱨᱛᱤ ᱠᱟᱛᱮ ᱩᱱᱠᱤᱱ ᱡᱟᱛᱮ ᱵᱟᱱᱟᱦᱚᱲ ᱜᱮ ᱟᱹᱰᱤ ᱵᱮᱥᱛᱮᱠᱤᱱ ᱚᱞᱚᱜ ᱯᱟᱲᱦᱟᱜ ᱱᱚᱣᱟᱠᱚ ᱢᱚᱱᱮᱨᱮᱭ ᱜᱚᱴᱟ ᱠᱮᱫᱟᱭ ᱢᱮᱱᱠᱷᱟᱱ ᱩᱱᱤ ᱠᱚᱲᱟ ᱜᱤᱫᱽᱨᱟᱹ ᱡᱟᱦᱟᱸᱭ ᱫᱚᱭ ᱛᱮᱦᱮᱸ ᱠᱟᱱ ᱠᱩᱠᱢᱩ ᱧᱩᱛᱩᱢᱟᱱ ᱡᱟᱦᱟᱸᱭ ᱜᱤᱫᱽᱨᱟᱹᱭ ᱛᱮᱦᱮᱸ ᱠᱟᱱ ᱩᱱᱤ ᱜᱤᱫᱽᱨᱟᱹ ᱫᱚ ᱚᱞᱚᱜ ᱯᱟᱲᱦᱟᱣᱨᱮ ᱟᱹᱰᱤ ᱵᱷᱟᱜᱮᱭ ᱛᱮᱦᱮᱸ ᱠᱟᱱᱟ ᱡᱟᱭ ᱥᱮᱨᱢᱟᱜᱮ ᱵᱷᱟᱜᱮ ᱨᱮᱡᱟᱞᱴ ᱠᱟᱛᱮ ᱥᱠᱩᱞ ᱠᱷᱚᱨ ᱥᱠᱩᱞ ᱠᱚᱨᱮᱱᱟᱜ ᱢᱤᱫ ᱠᱞᱟᱥ ᱠᱷᱚᱱ ᱟᱨ ᱢᱤᱫ ᱠᱞᱟᱥᱨᱮᱭ ᱯᱟᱥ ᱤᱫᱤᱭᱮᱫ ᱛᱮᱦᱮᱸᱫ ᱢᱮᱱᱠᱷᱟᱱ ᱩᱱᱤ ᱡᱮ ᱟᱡᱨᱮᱱ ᱢᱤᱥᱨᱟᱛ ᱩᱱᱤᱦᱚᱸ ᱥᱠᱩᱞ ᱨᱮ ᱵᱷᱚᱨᱛᱤ ᱫᱚᱭ ᱵᱷᱚᱨᱛᱤ ᱞᱮᱫᱮᱜᱮ ᱛᱟᱦᱮᱸᱡ ᱟᱡ ᱦᱟᱛᱚᱢ ᱢᱮᱱᱠᱷᱟᱱ ᱩᱱᱤᱫᱚ ᱚᱞᱚᱜ ᱯᱟᱲᱦᱟᱣ ᱠᱷᱚᱱ ᱵᱟᱹᱲᱛᱤ ᱨᱟᱹᱥᱠᱟᱹ ᱥᱮ ᱠᱩᱥᱤᱫᱚ ᱛᱮᱦᱮᱸ ᱠᱟᱱ ᱛᱟᱭᱟ ᱮᱱᱮᱡ ᱨᱮ ᱡᱮᱞᱮᱠᱟ ᱯᱷᱩᱴᱵᱚᱞ ᱛᱟᱨᱯᱚᱨᱮ ᱠᱟᱵᱟᱰᱤ ᱠᱨᱤᱠᱮᱴ ᱱᱚᱣᱟᱠᱚ ᱪᱮᱛᱟᱱᱨᱮ ᱟᱹᱰᱤᱠᱩᱥᱤ ᱨᱟᱹᱥᱠᱟᱹ ᱛᱮᱦᱮᱸ ᱠᱟᱱ ᱛᱟᱭᱟ ᱚᱞᱚᱜ ᱯᱟᱲᱦᱟᱣ ᱠᱷᱚᱱᱦᱚᱸ ᱛᱚ ᱡᱟᱭᱵᱟ ᱦᱳᱠ ᱤᱱᱠᱟᱹ ᱠᱟᱛᱮᱫ ᱜᱮ ᱩᱱᱤ ᱠᱩᱱᱟᱹᱢᱤ ᱧᱩᱛᱩᱢᱟᱱ ᱡᱟᱦᱟᱸᱭ ᱠᱩᱲᱤ ᱜᱤᱫᱽᱨᱟᱹ ᱥᱮ ᱛᱤᱨᱞᱟᱹ ᱩᱱᱤᱦᱚᱸ ᱚᱞᱚᱜ ᱯᱟᱲᱦᱟᱣ ᱠᱟᱛᱮ ᱚᱞᱚᱜ ᱯᱟᱲᱦᱟᱣ ᱯᱟᱲᱦᱟᱣᱛᱮ ᱢᱟᱫᱽᱫᱷᱚᱢᱤᱠ ᱠᱚ ᱯᱟᱥ ᱠᱟᱛᱮ ᱥᱟᱶ ᱥᱟᱶᱛᱮ ᱢᱟᱫᱽᱫᱷᱚᱢᱤᱠ ᱠᱚ ᱯᱟᱥᱠᱮᱜᱼᱟ ᱥᱟᱶ ᱥᱟᱶᱛᱮ ᱱᱚᱜᱼᱚᱸᱭ ᱡᱮ ᱱᱚᱣᱟ ᱠᱷᱮᱞᱚᱰᱠᱚ ᱠᱷᱮᱞ ᱠᱚᱦᱚᱸ ᱟᱹᱰᱤ ᱢᱚᱱᱮ ᱢᱩᱨᱩᱠ ᱠᱟᱛᱮ ᱮ ᱠᱷᱮᱞᱠᱟᱱ ᱛᱮᱦᱮᱸᱫ ᱥᱮ ᱠᱷᱮᱞᱼᱮ ᱥᱮᱬᱟᱭᱮᱫ ᱛᱟᱦᱮᱸᱫ ᱤᱱᱠᱟᱹ ᱤᱱᱠᱟᱹᱛᱮ ᱜᱮ ᱩᱢᱮᱨᱠᱚ ᱡᱚᱠᱷᱚᱱ ᱦᱩᱭ ᱤᱫᱤᱭᱮᱱ ᱛᱟᱠᱤᱱᱟ ᱵᱟᱱᱟ ᱦᱚᱲᱟᱜ ᱜᱮ ᱤᱱᱠᱟᱹ ᱚᱠᱛᱚᱨᱮ ᱩᱱᱠᱤᱱ ᱜᱤᱫᱽᱨᱟᱹ ᱡᱚᱠᱷᱚᱱ ᱟᱴᱷᱟᱨᱚ ᱵᱚᱛᱥᱚᱨᱠᱤᱱ ᱞᱮᱵᱮᱫ ᱯᱟᱨᱚᱢ ᱠᱮᱫᱟ ᱩᱱ ᱚᱠᱛᱚ ᱩᱱᱤ ᱠᱩᱠᱢᱩ ᱧᱩᱛᱩᱢᱟᱱ ᱡᱟᱦᱟᱸᱭ ᱠᱚᱲᱟ ᱜᱤᱫᱽᱨᱟᱹᱫᱚ ᱚᱞᱚᱜ ᱯᱟᱲᱦᱟᱣᱠᱚ ᱢᱟᱫᱽᱫᱷᱚᱢᱤᱠ ᱮᱭᱤᱪ ᱮᱹᱥ ᱠᱚ ᱯᱟᱥ ᱠᱟᱛᱮ ᱠᱚᱞᱮᱡᱽ ᱵᱤᱥᱥᱚᱵᱤᱫᱽᱫᱟᱞᱚᱭ ᱥᱮ ᱵᱷᱚᱨᱛᱤ ᱵᱷᱚᱨᱛᱤ ᱯᱟᱲᱦᱟᱣ ᱯᱟᱲᱦᱟᱣᱛᱮ ᱵᱷᱟᱜᱮ ᱢᱤᱫᱴᱮᱱ ᱰᱟᱠᱛᱟᱨ ᱨᱮᱱᱟᱜ ᱥᱟᱨᱵᱷᱤᱥ ᱮ ᱧᱟᱢ ᱠᱮᱫᱟ ᱢᱮᱱᱠᱷᱟᱱ ᱩᱱᱤ ᱠᱩᱲᱤ ᱜᱤᱫᱽᱨᱟᱹ ᱫᱚ ᱢᱟ ᱢᱤᱫ ᱮᱦᱚᱵ ᱠᱷᱚᱱ ᱜᱮ ᱚᱞᱚᱜ ᱯᱟᱲᱦᱟᱣ ᱨᱮ ᱨᱟᱹᱥᱠᱟᱹ ᱠᱩᱥᱤᱢᱟ ᱵᱟᱝ ᱛᱮᱦᱮᱸ ᱠᱟᱱᱛᱟᱭ ᱩᱱᱤᱭᱟᱜ ᱢᱟ ᱵᱟᱹᱲᱛᱤ ᱨᱟᱹᱥᱠᱟ ᱠᱩᱥᱤᱢᱟ ᱠᱷᱮᱞᱚᱰᱨᱮ ᱠᱷᱮᱞ ᱨᱮ ᱟᱫᱚ ᱩᱱᱤᱦᱚᱸ ᱚᱱᱠᱟ ᱢᱟᱫᱽᱫᱷᱚᱢᱤᱠ ᱮᱭᱤᱪ ᱮᱹᱥ ᱮᱢ ᱠᱟᱛᱮ ᱯᱟᱲᱦᱟᱣ ᱠᱟᱛᱮ ᱯᱚᱨᱤᱠᱠᱷᱟᱠᱚ ᱮᱢ ᱠᱟᱛᱮ ᱟᱫᱚ ᱠᱷᱤᱞᱳᱰ ᱤᱭᱟᱹᱨᱮ ᱠᱷᱮᱞ ᱤᱭᱟᱹᱨᱮ ᱠᱚ ᱵᱷᱚᱨᱛᱤ ᱟᱠᱟᱰᱮᱢᱤ ᱨᱮᱠᱚ ᱵᱷᱚᱨᱛᱤ ᱠᱟᱫᱮᱭᱟᱭ ᱟᱡ ᱦᱟᱛᱚᱢ ᱡᱮᱦᱮᱛᱩ ᱠᱷᱮᱞ ᱪᱮᱛᱟᱱ ᱠᱚᱨᱮ ᱡᱷᱩᱠ ᱵᱟᱹᱲᱛᱤ ᱛᱮᱦᱮᱸ ᱠᱟᱱ ᱛᱟᱭᱟ ᱟᱫᱚ ᱠᱷᱮᱞ ᱠᱷᱮᱞᱛᱮ ᱠᱷᱮᱞ ᱠᱷᱮᱞᱛᱮ ᱱᱚᱝᱠᱟ ᱵᱷᱟᱜᱮ ᱞᱮᱠᱟᱭ ᱠᱷᱮᱞᱠᱮᱜᱼᱟ ᱡᱮ ᱩᱱᱤᱦᱚᱸ ᱢᱤᱫᱴᱮᱱ ᱵᱷᱟᱜᱮ ᱧᱩᱛᱩᱢᱟᱱ ᱠᱨᱤᱠᱮᱴ ᱠᱷᱮᱞᱚᱰ ᱫᱚᱞᱨᱮ ᱴᱷᱟᱶ ᱮ ᱧᱟᱢ ᱠᱮᱫᱟ ᱟᱫᱚ ᱚᱱᱮᱡᱮ ᱡᱚᱠᱷᱚᱱ ᱟᱹᱰᱤ ᱟᱡ ᱜᱚᱼᱵᱟᱵᱟ ᱵᱚᱸᱜᱟ ᱛᱟᱭᱚᱢ ᱡᱟᱦᱟᱸ ᱫᱩᱠ ᱦᱟᱨᱠᱮᱛ ᱩᱱᱠᱤᱱ ᱜᱤᱫᱽᱨᱟᱹᱣᱟᱜ ᱚᱞ ᱨᱮᱧ ᱯᱟᱲᱦᱟᱣ ᱞᱮᱫᱟ ᱚᱱᱟ ᱧᱮᱞᱛᱮ ᱢᱚᱱᱮ ᱡᱤᱣᱤᱠᱚ ᱟᱹᱰᱤ ᱫᱩᱠ ᱥᱮ ᱫᱩᱠᱤᱧ ᱵᱩᱡᱷᱟᱹᱣ ᱞᱮᱫᱼᱟ ᱥᱟᱶ ᱥᱟᱶᱛᱮ ᱨᱟᱜᱦᱚᱸᱭ ᱨᱟᱜ ᱦᱚᱪᱚ ᱞᱮᱫᱮᱧᱟ ᱱᱚᱣᱟ ᱜᱟᱞᱢᱟᱨᱟᱣ ᱯᱟᱲᱦᱟᱣᱛᱮ ᱥᱮ ᱱᱚᱣᱟ ᱜᱟᱭᱟᱱ ᱯᱚᱛᱚᱵᱽ ᱯᱟᱲᱦᱟᱣᱛᱮ ᱟᱨ ᱡᱚᱠᱷᱚᱱ ᱩᱱᱠᱤᱱ ᱵᱟᱱᱟᱨ ᱜᱤᱫᱽᱨᱟᱹᱜᱮ ᱟᱹᱠᱤᱱᱛᱮ ᱟᱹᱠᱤᱱᱟᱜ ᱤᱭᱟᱹᱠᱤᱱ ᱜᱚᱲᱦᱟᱣ ᱠᱮᱜᱼᱟ ᱢᱤᱫᱦᱚᱲ ᱫᱚ ᱡᱚᱠᱷᱚᱱ ᱰᱟᱠᱛᱟᱨᱤ ᱪᱟᱹᱠᱨᱤᱭ ᱧᱟᱢ ᱠᱮᱜᱼᱟ ᱢᱤᱫᱦᱚᱲ ᱫᱚ ᱤᱱᱰᱤᱭᱟ ᱫᱚᱞᱨᱮ ᱡᱚᱠᱷᱚᱱ ᱠᱟᱵᱟᱰᱤ ᱠᱩᱲᱤ ᱦᱚᱯᱚᱱ ᱠᱚᱣᱟᱜ ᱠᱟᱵᱟᱰᱤ ᱫᱚᱞᱨᱮ ᱡᱚᱠᱷᱚᱱ ᱠᱷᱮᱞᱚᱰ ᱨᱮᱱᱟᱜ ᱴᱷᱟᱶ ᱮ ᱧᱟᱢ ᱠᱮᱫᱟ ᱩᱱᱚᱠᱛᱚ ᱫᱚ ᱤᱧᱟᱹᱜ ᱢᱚᱱᱮ ᱮᱠᱫᱚᱢ ᱟᱹᱰᱤ ᱨᱟᱹᱥᱠᱟᱹᱛᱮ ᱪᱮᱦᱮᱞ ᱪᱮᱯᱮᱞ ᱞᱮᱱᱟ